ᱪᱟᱥᱵᱟᱥ ᱫᱚ ᱱᱚᱣᱟ ᱠᱟᱱᱟ ᱪᱟᱥᱵᱟᱥ ᱫᱚ ᱱᱚᱣᱟ ᱠᱟᱱᱟ ᱡᱮ ᱟᱞᱮ ᱪᱟᱥ ᱞᱮᱠᱷᱟᱱ ᱱᱚᱣᱟ ᱡᱮᱢᱚᱱ ᱵᱤᱞᱟᱹᱛᱤ ᱦᱩᱭᱱᱟ ᱵᱮᱸᱜᱟᱲ ᱦᱩᱭᱱᱟ ᱵᱷᱤᱱᱰᱤ ᱦᱩᱭᱱᱟ ᱚᱱᱟᱛᱮ ᱥᱟᱱᱟᱢ ᱦᱚᱲᱠᱚ ᱨᱳᱡᱽᱜᱟᱨᱟ ᱨᱳᱡᱽᱜᱟᱨ ᱠᱟᱛᱮᱫ ᱱᱤᱡᱮᱨᱮᱱ ᱜᱤᱫᱽᱨᱟᱹ ᱱᱟᱭ ᱥᱮ ᱪᱮᱦᱨᱟ ᱚᱞᱚᱜ ᱯᱟᱲᱦᱟᱣ ᱦᱚᱸᱠᱚ ᱥᱮᱪᱮᱫᱚᱜᱼᱟ ᱟᱨ ᱚᱱᱟ ᱪᱟᱥ ᱨᱮᱜᱮ ᱟᱵᱚ ᱨᱳᱡᱽᱜᱟᱨ ᱦᱚᱸ ᱦᱩᱭᱩᱜᱼᱟ ᱥᱟᱱᱟᱢ ᱦᱚᱲᱟᱜ ᱨᱳᱡᱽᱜᱟᱨ ᱜᱮ ᱦᱩᱭᱩᱜᱼᱟ ᱢᱮᱱᱠᱷᱟᱱ ᱚᱱᱟ ᱨᱳᱡᱽᱜᱟᱨ ᱞᱮᱱᱠᱷᱟᱱ ᱥᱟᱱᱟᱢ ᱦᱚᱲᱟᱜ ᱰᱮᱵᱷᱞᱚᱯ ᱦᱩᱭᱩᱜᱼᱟ ᱰᱮᱵᱷᱞᱚᱯ ᱞᱮᱱᱠᱷᱟᱱ ᱩᱱᱠᱩ ᱦᱚᱲᱟᱜ ᱡᱟᱦᱟᱸᱭ ᱡᱮ ᱪᱮᱛᱟᱱ ᱫᱷᱟᱯ ᱚᱞᱚᱜ ᱯᱟᱲᱦᱟᱣ ᱠᱚ ᱥᱮᱬᱟ ᱫᱟᱲᱮᱭᱟᱜᱼᱟ ᱚᱱᱟ ᱪᱟᱥ ᱱᱩᱱᱟᱹᱜᱼᱜᱮ ᱪᱟᱥ ᱞᱮᱠᱷᱟᱱ ᱚᱱᱟ ᱰᱮᱵᱷᱞᱚᱯ ᱞᱟᱹᱜᱤᱫ ᱛᱮᱫᱚ ᱩᱱᱠᱩ ᱜᱮᱠᱚ ᱞᱟᱦᱟᱜᱼᱟ ᱟᱨ ᱡᱚᱛᱚ ᱠᱷᱚᱱᱟᱜ ᱪᱟᱥᱜᱮ ᱢᱟᱨᱟᱝ ᱫᱷᱚᱱ ᱠᱟᱱᱟ ᱚᱱᱟ ᱫᱷᱚᱱ ᱠᱷᱚᱱᱟᱜᱼᱜᱮ ᱛᱮᱦᱮᱧ ᱚᱱᱟ ᱫᱷᱚᱱ ᱛᱮᱜᱮ ᱛᱮᱦᱧ ᱦᱚᱲ ᱠᱚ ᱢᱟᱨᱟᱝᱼᱚᱜᱼᱟ ᱚᱱᱟ ᱪᱟᱥ ᱫᱚ ᱱᱚᱝᱠᱟᱱᱟᱜ ᱠᱟᱱᱟ ᱦᱩᱭᱱᱟ ᱵᱷᱮᱲᱣᱟ ᱠᱚ ᱵᱮᱸᱜᱟᱲ ᱠᱚ ᱵᱤᱞᱟᱹᱛᱤ ᱠᱚ ᱟᱨ ᱠᱚᱸᱰᱦᱟ ᱯᱩᱨᱟᱹᱭ ᱡᱚᱛᱚᱣᱟᱜ ᱜᱮ ᱱᱚᱣᱟ ᱪᱟᱥ ᱠᱟᱛᱮᱫᱼᱜᱮ ᱚᱱᱟ ᱠᱚ ᱠᱟᱢᱟᱣᱮᱫᱼᱟ ᱠᱟᱢᱟᱣ ᱠᱟᱛᱮᱫ ᱩᱱᱠᱩ ᱱᱤᱡᱮᱨᱮᱱ ᱜᱤᱫᱽᱨᱟᱹ ᱰᱟᱠᱛᱟᱨ ᱤᱧᱡᱤᱱᱤᱭᱟᱨ ᱠᱚ ᱯᱟᱲᱦᱟᱣ ᱫᱟᱲᱮᱭᱟᱜᱼᱟ ᱯᱟᱲᱦᱟᱣ ᱞᱮᱱᱠᱷᱟᱱ ᱩᱱᱠᱩ ᱚᱱᱠᱟᱱ ᱡᱟᱭᱜᱟᱨᱮ ᱥᱮᱴᱮᱨᱮᱜᱼᱟᱭ ᱡᱟᱦᱟᱸ ᱟᱡᱼᱮ ᱞᱟᱦᱟ ᱫᱟᱲᱮᱭᱟᱜᱼᱟᱭ ᱢᱮᱱᱠᱷᱟᱱ ᱚᱱᱟ ᱞᱟᱦᱟᱛᱮᱜᱮ ᱩᱱᱤᱫᱚ ᱚᱱᱟᱭ ᱤᱭᱟᱹ ᱫᱟᱲᱮᱭᱟᱜᱼᱟ